ᱤᱧ ᱫᱚ ᱯᱞᱟᱱ ᱨᱤᱧ ᱠᱟᱹᱢᱤ ᱞᱮᱜᱼᱟ ᱮᱪ ᱮᱥᱮᱞ ᱨᱤᱧ ᱠᱟᱹᱢᱤ ᱞᱮᱜᱼᱟ ᱤᱧᱟᱹᱜ ᱫᱚ ᱯᱚᱭᱥᱟ ᱠᱚ ᱤᱭᱟᱹ ᱠᱚᱛᱤᱧ ᱡᱚᱛᱚᱣᱟᱜ ᱛᱤᱧ ᱨᱩᱠᱟᱹᱣ ᱮᱱᱟ ᱤᱧ ᱫᱚ ᱱᱤᱛᱚᱜ ᱫᱚ ᱦᱩᱭᱩᱜ ᱠᱟᱱᱟ ᱱᱟᱣᱟ ᱱᱟᱣᱟ ᱡᱤᱱᱤᱥ ᱠᱚ ᱵᱚᱫᱞᱤ ᱠᱮᱜᱼᱟ ᱯᱮᱱ ᱠᱟᱨᱰ ᱯᱤ ᱮᱯᱷ ᱠᱚ ᱯᱤ ᱮᱯᱷ ᱠᱚ ᱮᱯᱤ ᱮᱞ ᱠᱚ ᱚᱱᱟ ᱠᱚ ᱚᱠᱟ ᱞᱮᱠᱟᱧ ᱠᱚᱨᱟᱣ ᱞᱮᱠᱷᱟᱱ ᱫᱚ ᱡᱮ ᱱᱚᱣᱟ ᱛᱤᱧ ᱢᱚᱛᱞᱚᱵ ᱯᱚᱭᱥᱟ ᱠᱚᱧ ᱧᱟᱢ ᱨᱩᱣᱟᱹᱲᱟ ᱤᱧ ᱫᱚ ᱵᱟᱠᱷᱟᱱ ᱫᱚ ᱟᱹᱰᱤᱧ ᱡᱟᱞᱟᱣᱮᱱᱟ ᱤᱧ ᱚᱠᱟ ᱞᱮᱠᱟ ᱨᱤᱧ ᱵᱩᱫᱽᱫᱷᱤ ᱞᱮᱠᱷᱟᱱ ᱫᱚ ᱱᱚᱣᱟ ᱫᱚᱧ ᱧᱟᱢ ᱨᱩᱣᱟᱹᱲᱟ ᱤᱧ ᱨᱮᱸᱜᱮᱡ ᱦᱚᱲ ᱠᱟᱹᱱᱟᱹᱧ ᱡᱟᱦᱟᱱᱟᱜ ᱜᱮ ᱵᱤᱡᱽᱱᱮᱥ ᱛᱟᱹᱱᱤᱡ ᱡᱟᱦᱟᱱᱟᱜ ᱜᱤᱧ ᱠᱷᱩᱞᱟᱹᱣ ᱵᱟᱲᱟᱭᱟ ᱤᱧ ᱵᱟᱠᱷᱟᱱ ᱫᱚ ᱜᱤᱫᱽᱨᱟᱹ ᱯᱤᱫᱽᱨᱟᱹ ᱚᱠᱟ ᱞᱮᱠᱟ ᱨᱤᱧ ᱟᱹᱥᱩᱞ ᱠᱚᱣᱟ ᱩᱱᱟᱹᱜ ᱥᱟᱞᱤᱧ ᱮᱥᱮᱥᱮᱞ ᱨᱤᱧ ᱠᱟᱹᱢᱤ ᱞᱮᱫ ᱨᱮᱦᱚᱸ ᱡᱩᱫᱤ ᱱᱚᱣᱟ ᱯᱚᱭᱥᱟ ᱱᱚᱠᱟᱛᱮ ᱵᱟᱹᱧ ᱧᱟᱢ ᱨᱩᱣᱟᱹᱲᱟ ᱮᱱᱠᱷᱟᱱ ᱫᱚ ᱚᱠᱟ ᱞᱮᱠᱟᱭ ᱠᱷᱟᱱᱤᱧ ᱱᱚᱣᱟ ᱯᱚᱭᱥᱟᱧ ᱧᱟᱢ ᱨᱩᱣᱟᱹᱲ ᱞᱮᱠᱷᱟᱱ ᱫᱚ ᱡᱟᱦᱟᱱᱟᱜ ᱢᱚᱛᱞᱚᱵᱤᱧ ᱵᱩᱫᱽᱫᱷᱤ ᱵᱚᱨᱥᱟᱧ ᱡᱟᱦᱟᱱᱟᱜ ᱤᱧ ᱫᱚᱦᱚᱭᱟ ᱡᱟᱦᱟᱱᱟᱜ ᱵᱤᱡᱽᱱᱮᱥ ᱛᱟᱹᱱᱤᱡ ᱨᱮᱦᱚᱧ ᱠᱷᱩᱞᱟᱹᱣ ᱠᱟᱛᱮ ᱨᱮᱦᱚᱸ ᱜᱤᱫᱽᱨᱟᱹ ᱯᱤᱫᱽᱨᱟᱹ ᱡᱟᱦᱟᱸ ᱞᱮᱠᱟᱛᱮᱧ ᱟᱹᱥᱩᱞ ᱫᱟᱲᱮᱭᱟᱠᱚᱣᱟ ᱤᱱᱟᱹ ᱫᱚ ᱵᱟᱠᱷᱟᱱ ᱫᱚ ᱚᱠᱟ ᱞᱮᱠᱟᱧ ᱧᱮᱞ ᱞᱮᱠᱷᱟᱱ ᱫᱚ ᱱᱚᱣᱟ ᱫᱚ ᱱᱮᱛᱟᱨᱟᱜ ᱱᱟᱣᱟ ᱱᱟᱣᱟ ᱡᱤᱱᱤᱥ ᱛᱮᱠᱚ ᱡᱚᱛᱚᱣᱟᱜ ᱠᱚ ᱤᱭᱟᱹ ᱪᱟᱵᱟᱭᱮᱜᱼᱟ ᱱᱚᱣᱟ ᱠᱚ ᱯᱮᱱ ᱠᱟᱨᱰ ᱠᱮᱜᱼᱟ ᱠᱚ ᱮᱯᱤᱮᱞ ᱠᱟᱨᱰ ᱠᱚ ᱪᱮᱫ ᱠᱚᱪᱚ ᱤᱧ ᱚᱠᱟᱨᱮᱧ ᱪᱟᱞᱟᱣ ᱞᱮᱱ ᱠᱷᱟᱱ ᱱᱚᱣᱟ ᱠᱚᱛᱮᱧ ᱵᱮᱱᱟᱣ ᱠᱟᱛᱮ ᱱᱚᱣᱟ ᱯᱚᱭᱥᱟ ᱠᱚᱧ ᱧᱟᱢ ᱨᱩᱣᱟᱹᱲᱟ ᱤᱧ ᱫᱚ ᱩᱱᱟᱹᱜ ᱥᱟᱸᱜᱮ ᱥᱚᱝᱥᱟᱨ ᱯᱚᱨᱤᱵᱟᱨ ᱛᱤᱧ ᱚᱠᱟ ᱞᱮᱠᱟ ᱨᱤᱧ ᱧᱮᱞ ᱞᱮᱠᱷᱟᱱ ᱫᱚ ᱡᱚᱛᱚᱣᱟᱜ ᱤᱧ ᱯᱩᱨᱩᱱ ᱫᱟᱲᱮᱭᱟᱠᱚᱣᱟ ᱱᱚᱣᱟ ᱫᱚ